ᱜᱮᱢ ᱜᱮᱢ ᱫᱚ ᱢᱟᱱᱮ ᱜᱮᱢ ᱢᱟᱱᱮ ᱠᱷᱮᱞᱳᱸᱰ ᱡᱟᱦᱟᱸ ᱜᱮ ᱜᱮᱢ ᱢᱮᱱᱟᱜᱼᱟ ᱟᱹᱵᱤᱱ ᱢᱟᱱᱮ ᱢᱟᱱᱣᱟ ᱡᱤᱵᱚᱱ ᱨᱮ ᱜᱮᱢ ᱫᱚ ᱫᱚᱨᱠᱟᱨ ᱡᱤᱱᱤᱥ ᱠᱟᱱ ᱜᱮᱭᱟ ᱜᱮᱢ ᱨᱮᱱᱟᱜ ᱵᱷᱮᱜᱟᱨ ᱵᱷᱮᱜᱟᱨ ᱯᱨᱚᱠᱟᱨ ᱛᱟᱦᱮᱸ ᱞᱮᱱᱟ ᱥᱮᱫᱟᱭ ᱡᱟᱢᱟᱱᱟ ᱨᱮ ᱥᱮᱫᱟᱭ ᱢᱟ ᱟᱹᱰᱤ ᱥᱮᱫᱟᱭ ᱡᱟᱵᱽ ᱦᱚᱲ ᱠᱚᱦᱚᱸ ᱚᱱᱠᱟ ᱨᱚᱲ ᱠᱚᱦᱚᱸ ᱵᱟᱵᱚᱱ ᱜᱟᱱ ᱛᱟᱦᱮᱸᱫ ᱱᱟᱣᱟ ᱱᱟᱣᱟ ᱡᱟᱦᱟᱸ ᱠᱚ ᱦᱚᱲ ᱠᱚᱠᱚ ᱵᱮᱱᱟᱣ ᱠᱟᱱ ᱛᱟᱦᱮᱸᱫ ᱩᱱᱠᱩ ᱦᱚᱸ ᱛᱚ ᱟᱠᱚ ᱞᱟᱡ ᱵᱟᱠᱷᱨᱟ ᱡᱚᱢ ᱵᱟᱠᱷᱨᱟ ᱫᱟᱹᱲ ᱟᱛᱮᱫ ᱜᱮᱠᱚ ᱥᱤᱠᱟᱹᱨ ᱠᱚ ᱛᱟᱦᱮᱸᱫ ᱥᱮ ᱡᱟᱦᱟᱱ ᱡᱤᱵᱽ ᱠᱚᱜᱮ ᱢᱟᱱᱮ ᱚᱱᱟ ᱦᱚᱸ ᱢᱤᱫ ᱦᱤᱥᱟᱹᱵᱽ ᱛᱮᱵᱚᱱ ᱧᱮᱞ ᱠᱷᱟᱱ ᱫᱚ ᱫᱟᱹᱲ ᱦᱚᱸ ᱢᱤᱫᱴᱤᱡ ᱜᱮᱢ ᱠᱟᱱ ᱜᱮᱭᱟ ᱚᱱᱟᱜᱮ ᱱᱮᱛᱟᱨ ᱫᱟᱹᱲ ᱠᱚᱢᱯᱤᱴᱤᱥᱚᱱ ᱵᱮᱱᱟᱣ ᱮᱱᱟ ᱚᱠᱚᱭ ᱚᱠᱚᱭ ᱛᱤᱱᱟᱹᱜ ᱥᱯᱷᱤᱰ ᱮ ᱫᱟᱹᱲ ᱫᱟᱲᱮᱭᱟᱜ ᱠᱟᱱᱟ ᱚᱱᱟ ᱦᱤᱥᱟᱹᱵᱽ ᱛᱮ ᱥᱤᱨᱯᱟᱹ ᱠᱚᱠᱚ ᱮᱢᱟ ᱠᱚ ᱠᱟᱱᱟ ᱮᱠᱞᱟ ᱮᱠᱞᱟ ᱫᱟᱹᱲ ᱦᱚᱸ ᱢᱮᱱᱟᱜᱼᱟ ᱜᱨᱩᱯ ᱫᱟᱹᱲ ᱦᱚᱸ ᱢᱮᱱᱟᱜᱼᱟ ᱚᱱᱟ ᱦᱤᱥᱟᱹᱵᱽ ᱛᱮ ᱜᱨᱩᱯ ᱜᱮᱢ ᱮᱴᱟᱜ ᱢᱟᱱᱮ ᱮᱴᱟᱜᱟᱜ ᱠᱷᱮᱞᱳᱸᱰ ᱠᱚᱦᱚᱸ ᱢᱮᱱᱟᱜᱼᱟ ᱡᱮᱭᱥᱮ ᱵᱚᱞ ᱮᱱᱮᱡ ᱢᱮᱱᱟᱜᱼᱟ ᱠᱨᱤᱠᱮᱴ ᱮᱱᱮᱡ ᱢᱮᱱᱟᱜᱼᱟ ᱦᱮᱸ ᱥᱮ ᱨᱚᱵᱵᱤ ᱠᱚ ᱢᱮᱱᱟᱜᱼᱟ ᱴᱮᱱᱤᱥ ᱠᱚ ᱢᱮᱱᱟᱜᱼᱟ ᱟᱹᱵᱤᱱ ᱵᱷᱮᱜᱟᱨ ᱵᱷᱮᱜᱟᱨᱟᱜ ᱜᱮᱢᱥ ᱠᱚ ᱢᱮᱱᱟᱜᱼᱟ ᱚᱱᱟ ᱠᱚᱨᱮ ᱡᱩᱫᱤ ᱟᱹᱵᱤᱱ ᱵᱟᱠᱚ ᱢᱮᱱᱟ ᱜᱮᱢᱥ ᱟᱹᱵᱤᱱ ᱡᱩᱫᱤ ᱟᱹᱵᱤᱱ ᱟᱛᱳ ᱴᱚᱞᱟᱨᱮ ᱵᱮᱥ ᱵᱤᱱ ᱮᱱᱮᱡ ᱠᱷᱟᱱ ᱫᱚ ᱚᱱᱟ ᱠᱷᱚᱱᱟᱜ ᱪᱮᱫ ᱪᱮᱛᱟᱱ ᱞᱮᱵᱮᱞ ᱵᱞᱚᱠ ᱞᱮᱵᱮᱞ ᱦᱚᱸᱵᱮᱱ ᱪᱟᱞᱟᱣ ᱫᱟᱲᱮᱭᱟᱜᱼᱟ ᱚᱱᱟ ᱡᱩᱫᱤ ᱵᱮᱥ ᱵᱤᱱ ᱮᱱᱮᱡ ᱠᱟᱱᱟ ᱵᱞᱚᱠ ᱞᱮᱵᱮᱞ ᱠᱚ ᱠᱷᱟᱱ ᱫᱚ ᱰᱤᱥᱴᱨᱤᱠᱴ ᱞᱮᱵᱮᱞ ᱵᱤᱱ ᱮᱱᱮᱡ ᱫᱟᱲᱮᱭᱟᱜᱼᱟ ᱤᱥᱠᱩᱞ ᱠᱚᱨᱮ ᱦᱚᱸ ᱤᱥᱠᱩᱞ ᱞᱮᱵᱮᱞ ᱢᱮᱱᱟᱜᱼᱟ ᱟᱨᱦᱚᱸ ᱤᱥᱠᱩᱞ ᱠᱷᱚᱱᱟᱜ ᱟᱨᱦᱚᱸ ᱰᱤᱥᱴᱨᱤᱠᱴ ᱞᱮᱵᱮᱞ ᱠᱚ ᱤᱫᱤ ᱵᱮᱱᱟ ᱰᱤᱥᱴᱨᱤᱠᱴ ᱞᱮᱵᱮᱞ ᱠᱷᱚᱡᱟᱜ ᱥᱴᱮᱴ ᱞᱮᱵᱮᱞ ᱵᱤᱱ ᱮᱱᱮᱡ ᱠᱷᱟᱱ ᱥᱴᱮᱴ ᱞᱮᱵᱮᱞ ᱡᱩᱫᱤ ᱵᱮᱥ ᱠᱚᱵᱮᱱ ᱮᱱᱮᱡ ᱟᱠᱟᱫ ᱠᱷᱟᱱ ᱢᱟ ᱛᱟᱭᱱᱚᱢ ᱢᱟ ᱟᱹᱰᱤ ᱵᱮᱥ ᱛᱟᱭᱱᱚᱢ ᱱᱮᱥᱱᱮᱞ ᱞᱮᱵᱮᱞ ᱠᱚᱵᱮᱱ ᱥᱮᱴᱮᱨ ᱠᱟᱜᱼᱟ ᱱᱮᱥᱱᱮᱞ ᱞᱮᱵᱮᱞ ᱠᱚᱵᱮᱱ ᱡᱟᱦᱟᱸ ᱜᱮᱢ ᱨᱮᱜᱮ ᱱᱮᱥᱱᱮᱞ ᱠᱚᱵᱮᱱ ᱮᱱᱮᱡ ᱟᱠᱟᱫ ᱠᱷᱟᱱ ᱢᱤᱫ ᱫᱷᱟᱹᱣ ᱠᱷᱟᱱ ᱢᱟᱱᱮ ᱯᱷᱩᱴᱵᱚᱞ ᱠᱚᱨᱮ ᱵᱟᱠᱚ ᱢᱮᱱᱟ ᱥᱩᱵᱨᱚᱛᱚ ᱠᱟᱯ ᱠᱚ ᱢᱮᱱᱟᱜᱼᱟ ᱟᱨ ᱠᱨᱤᱠᱮᱴ ᱠᱚᱨᱮ ᱦᱚᱸ ᱢᱟᱱᱮ ᱨᱟᱱᱡᱤ ᱴᱨᱚᱯᱷᱤ ᱠᱚ ᱢᱮᱱᱟᱜᱼᱟ ᱚᱱᱟ ᱠᱚᱨᱮ ᱵᱤᱱ ᱥᱮᱴᱮᱨᱟᱠᱟᱫ ᱠᱷᱟᱱ ᱢᱟ ᱟᱹᱰᱤ ᱪᱮᱦᱨᱟ ᱟᱹᱰᱤ ᱱᱟᱯᱟᱭ ᱟᱹᱵᱤᱱᱟᱜ ᱢᱟᱱᱮ ᱢᱤᱫᱴᱤᱡ ᱦᱚᱨ ᱠᱷᱩᱞᱟᱹᱣ ᱮᱱᱟ ᱟᱹᱵᱤᱱ ᱚᱱᱟ ᱜᱮᱢ ᱨᱤᱱᱤᱡ ᱢᱟᱱᱮ ᱟᱹᱰᱤ ᱢᱟᱨᱟᱝ ᱠᱷᱤᱞᱟᱲᱤ ᱵᱤᱱ ᱵᱮᱱᱟᱣ ᱫᱟᱲᱮᱭᱟᱜᱼᱟ ᱢᱟᱱᱮ ᱜᱮᱢᱥ ᱡᱟᱵᱽᱛᱚᱠ ᱢᱟᱱᱮ ᱱᱚᱣᱟ ᱫᱚ ᱪᱮᱥᱴᱟ ᱡᱤᱱᱤᱥ ᱠᱟᱱᱟ ᱟᱹᱵᱤᱱ ᱵᱤᱱ ᱜᱟᱱ ᱤᱫᱤᱭᱮᱜᱼᱟ ᱪᱮᱥᱴᱟ ᱤᱫᱤ ᱵᱤᱱ ᱢᱟᱲᱟᱝ ᱥᱮᱫ ᱢᱟᱲᱟᱝ ᱥᱮᱫ ᱢᱟᱱᱮ ᱟᱹᱰᱤ ᱡᱳᱨ ᱢᱟᱲᱟᱝ ᱵᱤᱱ ᱪᱟᱞᱟᱣ ᱫᱟᱲᱮᱭᱟᱜᱼᱟ ᱠᱨᱤᱠᱮᱴ ᱠᱚᱨᱮ ᱦᱚᱸ ᱟᱹᱰᱤ ᱜᱟᱱ ᱧᱩᱛᱩᱢ ᱵᱤᱱ ᱠᱟᱢᱟᱣ ᱫᱟᱲᱮᱭᱟᱜᱼᱟ ᱧᱩᱛᱩᱢ ᱥᱟᱶᱛᱮ ᱞᱟᱡ ᱟᱹᱥᱩᱞ ᱞᱟᱹᱜᱤᱫ ᱢᱟᱱᱮ ᱯᱚᱭᱥᱟ ᱴᱟᱠᱟ ᱦᱚᱸᱵᱤᱱ ᱠᱟᱢᱟᱣ ᱫᱟᱲᱮᱭᱟᱜᱼᱟ ᱯᱷᱩᱴᱵᱚᱞ ᱠᱚᱨᱮ ᱦᱚᱸ ᱮᱴᱟᱜ ᱫᱤᱥᱚᱢ ᱨᱮᱢᱟ ᱯᱷᱩᱴᱵᱚᱞ ᱟᱹᱰᱤ ᱡᱳᱨ ᱯᱷᱮᱢᱟᱥᱟ ᱟᱵᱚ ᱠᱟᱹᱴᱤᱡ ᱱᱤᱛᱳᱜ ᱯᱷᱩᱴᱵᱚᱞ ᱨᱮ ᱯᱟᱹᱪᱷᱞᱟᱹ ᱫᱷᱟᱨᱟ ᱨᱮᱝᱠᱤᱝ ᱨᱮ ᱢᱮᱱᱟᱜ ᱵᱚᱱᱛᱮ ᱢᱟᱱᱮ ᱵᱟᱵᱚᱱ ᱥᱮᱴᱮᱨ ᱫᱟᱲᱮᱭᱟᱜ ᱠᱟᱱᱟ ᱤᱱᱴᱟᱨᱱᱮᱥᱱᱮᱞ ᱞᱮᱠᱤᱱ ᱤᱱᱴᱟᱨᱱᱮᱥᱱᱮᱞ ᱞᱮᱵᱮᱞ ᱞᱮᱠᱟ ᱫᱚᱵᱤᱱ ᱡᱩᱫᱤᱵᱤᱱ ᱪᱮᱥᱴᱟᱣ ᱠᱟᱫ ᱠᱷᱟᱱ ᱫᱚ ᱵᱚᱱ ᱥᱮᱴᱮᱨ ᱫᱟᱲᱮᱭᱟᱜ ᱜᱮᱭᱟ ᱟᱨ ᱢᱤᱫ ᱫᱷᱟᱣ ᱜᱟᱱ ᱡᱩᱫᱤ ᱚᱱᱟ ᱨᱮᱱᱟᱜ ᱨᱟᱹᱥᱠᱟᱹ ᱵᱤᱱ ᱪᱟᱠᱷᱟ ᱟᱠᱟᱫ ᱠᱷᱟᱱ ᱫᱚ ᱢᱟᱱᱮ ᱵᱟᱹᱭ ᱵᱟᱹᱭ ᱛᱮ ᱟᱵᱚᱣᱟᱜ ᱫᱤᱥᱚᱢ ᱨᱮᱱᱟᱜ ᱰᱮᱵᱷᱞᱚᱯᱢᱮᱱᱴ ᱦᱚᱸ ᱦᱩᱭ ᱫᱟᱲᱮᱭᱟᱜᱼᱟ ᱜᱮᱢ ᱪᱮᱛᱟᱱ ᱛᱮ ᱜᱮᱢ ᱢᱟᱱᱮ ᱟᱹᱰᱤ ᱱᱟᱯᱟᱭ ᱡᱤᱱᱤᱥ ᱠᱟᱱᱟ ᱜᱮᱢ ᱮᱱᱮᱡ ᱫᱚᱨᱠᱟᱨ ᱠᱟᱱᱟ ᱟᱵᱚ ᱜᱮᱢ ᱞᱟᱹᱜᱤᱫ ᱡᱷᱚᱛᱚ ᱦᱚᱲ ᱢᱟᱱᱮ ᱥᱟᱨᱦᱟᱱᱤᱭᱟᱹ ᱮᱢ ᱫᱚᱨᱠᱟᱨ ᱢᱟᱱᱮ ᱜᱤᱫᱽᱨᱟᱹ ᱠᱚᱦᱚᱸ ᱩᱱᱠᱩ ᱜᱮᱢ ᱠᱷᱟᱹᱛᱤᱨ ᱛᱮᱢ ᱢᱟᱱᱮ ᱥᱮᱪᱮᱫ ᱫᱚᱨᱠᱟᱨ ᱢᱟᱱᱮ ᱜᱮᱢ ᱵᱮᱴᱟ ᱜᱮᱢ ᱠᱚ ᱮᱱᱮᱡ ᱯᱮ ᱢᱳᱵᱟᱭᱤᱞ ᱨᱮᱜᱮ ᱟᱞᱚ ᱯᱮ ᱠᱷᱟᱹᱲ ᱠᱚᱜᱼᱟ ᱢᱟᱱᱮ ᱜᱮᱢ ᱥᱮᱫ ᱜᱮ ᱨᱟᱹᱥᱠᱟᱹ ᱰᱷᱮᱨ ᱫᱷᱮᱭᱟᱱ ᱫᱚᱦᱚᱭ ᱯᱮ